ᱱᱚᱜᱼᱚᱸᱭ ᱡᱮ ᱡᱟᱦᱟᱸ ᱩᱛᱛᱚᱨ ᱵᱷᱟᱨᱚᱛ ᱨᱮᱭᱟᱜ ᱨᱚᱲ ᱵᱟ ᱫᱚᱠᱠᱷᱤᱱ ᱵᱷᱟᱨᱚᱛ ᱨᱮᱭᱟᱜ ᱨᱚᱲ ᱨᱮᱭᱟᱜ ᱯᱟᱨᱛᱷᱚᱠᱠᱚ ᱡᱮ ᱩᱱ ᱩᱛᱛᱚᱨ ᱵᱷᱟᱨᱚᱛ ᱨᱮᱱ ᱦᱚᱲ ᱫᱚ ᱡᱩᱫᱟᱹ ᱜᱮᱵᱚᱱ ᱨᱚᱲᱟ ᱵᱟᱝ ᱫᱚᱠᱠᱷᱤᱱ ᱵᱷᱟᱨᱚᱛ ᱨᱮᱱ ᱦᱚᱲ ᱫᱚ ᱡᱩᱫᱟᱹ ᱜᱮᱵᱚᱱ ᱨᱚᱲᱟ ᱛᱚ ᱵᱟᱝ ᱮᱱᱮᱡᱼᱥᱮᱨᱮᱧ ᱨᱮᱭᱟᱜ ᱞᱟᱠᱪᱟᱨ ᱚᱱᱛᱮᱱ ᱠᱚ ᱦᱚᱲ ᱫᱚ ᱵᱟᱹᱲᱛᱤ ᱜᱮᱠᱚ ᱮᱱᱮᱡ ᱥᱮᱨᱮᱧᱟ ᱵᱟᱹᱲᱛᱤ ᱜᱮ ᱨᱟᱹᱭ ᱨᱟᱹᱥᱠᱟᱹ ᱢᱮᱱᱟᱜ ᱛᱟᱠᱚᱣᱟ ᱮᱱᱠᱷᱟᱱ ᱟᱵᱚ ᱱᱚᱛᱮᱱ ᱠᱚ ᱦᱚᱲ ᱫᱚ ᱟᱵᱚ ᱟᱵᱚ ᱱᱚᱛᱮᱱ ᱠᱚ ᱦᱚᱲᱟᱜ ᱫᱚ ᱢᱟᱱᱮ ᱛᱷᱚᱲᱟ ᱠᱚᱢ ᱜᱮᱭᱟ ᱡᱮᱢᱚᱱ ᱚᱞ ᱯᱟᱲᱦᱟᱣ ᱛᱮ ᱡᱟᱹᱥᱛᱤ ᱜᱮ ᱦᱩᱭ ᱫᱟᱲᱮᱭᱟᱜᱼᱟ ᱚᱱᱛᱮᱱ ᱠᱚᱦᱚᱸ ᱚᱞ ᱯᱟᱲᱦᱟᱣ ᱵᱟᱝ ᱡᱟᱦᱟᱱᱟᱜ ᱠᱤᱪᱷᱩ

ᱮᱱᱠᱷᱟᱱ ᱟᱵᱚ ᱩᱛᱛᱚᱨ ᱵᱷᱟᱨᱚᱛ ᱨᱮᱱ ᱦᱚᱲ ᱫᱚ ᱵᱟᱵᱚᱱ ᱤᱭᱟᱹ ᱢᱟᱱᱮ ᱵᱟᱵᱚᱱ ᱟᱹᱨᱤᱼᱪᱟᱹᱞᱤ ᱵᱟᱵᱚᱱ ᱢᱟᱱᱟᱣᱫᱟ ᱵᱟᱵᱚᱱ ᱵᱟᱲᱟᱭ ᱠᱟᱱᱟ ᱦᱚᱲ ᱨᱚᱲ ᱵᱟᱝ ᱦᱚᱲ ᱵᱷᱟᱥᱟ ᱵᱟᱝ ᱟᱹᱰᱤ ᱠᱤᱪᱷᱩ ᱜᱮ ᱟᱵᱚᱜᱮ ᱵᱟᱵᱚᱱ ᱵᱟᱲᱟᱭ ᱠᱟᱱᱟ ᱞᱟᱭᱼᱞᱟᱠᱪᱟᱨ ᱮᱱᱮᱡᱼᱥᱮᱨᱮᱧ ᱵᱟᱝ ᱵᱟᱵᱚᱱ ᱠᱩᱥᱤᱭᱟᱜᱼᱟ ᱦᱚᱲᱛᱮ ᱨᱚᱲ ᱦᱚᱲ ᱦᱚᱸ ᱵᱟᱵᱚᱱ ᱵᱟᱲᱟᱭ ᱠᱟᱱᱟ ᱛᱚ ᱚᱱᱟ ᱠᱷᱟᱹᱛᱤᱨ ᱜᱮ ᱢᱟᱱᱮ ᱟᱵᱚ ᱦᱚᱲ ᱫᱚ ᱩᱛᱛᱚᱨ ᱵᱷᱟᱨᱚᱛ ᱨᱮᱱ ᱦᱚᱲ ᱫᱚ ᱫᱚᱠᱠᱷᱤᱱ ᱵᱷᱟᱨᱚᱛ ᱨᱮᱱ ᱦᱚᱲ ᱢᱟᱱᱮ ᱯᱟᱨᱛᱷᱚᱠᱠᱚ ᱟᱹᱰᱤᱜᱟᱱ ᱯᱟᱨᱛᱷᱚᱠᱠᱚ ᱢᱮᱱᱟᱜᱼᱟ ᱢᱟᱱ ᱮᱸᱰᱮ ᱠᱷᱟᱱ ᱫᱚ ᱢᱟᱱᱮ ᱞᱟᱹᱭᱟᱹᱜ ᱠᱟᱱᱟ ᱡᱮ ᱩᱱᱠᱩ ᱦᱚᱲ ᱫᱚ ᱟᱵᱚ ᱫᱚ ᱟᱹᱰᱤ ᱜᱮᱵᱚᱱ ᱢᱟᱱᱮ ᱵᱚᱱ ᱞᱟᱛᱟᱨ ᱜᱮᱭᱟ ᱩᱱᱠᱩ ᱫᱚᱠᱚ ᱪᱮᱛᱟᱱ ᱜᱮᱭᱟ ᱠᱟᱨᱚᱱ ᱡᱚᱛᱚ ᱠᱷᱟᱹᱛᱤᱨ ᱛᱮᱜᱮ ᱩᱱᱠᱩ ᱫᱚᱠᱚ ᱪᱮᱛᱟᱱ ᱜᱮᱭᱟ ᱡᱮᱢᱚᱱ ᱡᱚᱛᱚ ᱠᱤᱪᱷᱩ ᱜᱮ ᱩᱱᱠᱩᱣᱟᱜ ᱟᱹᱨᱤᱪᱟᱹᱞᱤ ᱠᱚ ᱢᱟᱱᱟᱣ ᱢᱟᱱᱟᱣ ᱠᱟᱛᱮ ᱠᱚ ᱪᱟᱞᱟᱜ ᱠᱟᱱᱟ ᱮᱱᱠᱷᱟᱱ ᱟᱵᱚ ᱦᱚᱲᱟᱜ ᱡᱤᱱᱤᱥ ᱟᱵᱚ ᱦᱚᱲᱟᱜ ᱫᱷᱚᱨᱚᱢ ᱟᱹᱨᱤᱪᱟᱹᱞᱤ ᱵᱟᱝ ᱡᱚᱛᱚ ᱠᱤᱪᱷᱩ ᱯᱟᱹᱨᱥᱤ ᱵᱟᱵᱚᱱ ᱵᱟᱲᱟᱭᱟ ᱩᱱᱠᱩ ᱫᱚ ᱡᱚᱛᱚ ᱠᱤᱪᱷᱩ